ᱱᱮᱛᱟᱨ ᱫᱚ ᱱᱚᱜᱼᱚᱭ ᱨᱟᱵᱟᱝ ᱫᱤᱱ ᱦᱮᱡ ᱮᱱᱟ ᱛᱚ ᱱᱮᱛᱟᱨ ᱫᱚ ᱞᱚᱞᱚ ᱞᱚᱞᱚ ᱡᱤᱱᱤᱥ ᱠᱚ ᱫᱚᱨᱠᱟᱨᱚᱜᱼᱟ ᱥᱮ ᱠᱚᱢᱵᱚᱞ ᱤᱱᱟᱹ ᱠᱷᱟᱹᱛᱤᱨ ᱱᱮᱛᱟᱨ ᱫᱚᱠᱚ ᱵᱮᱵᱚᱦᱟᱨᱟ ᱪᱮᱫᱟᱜ ᱥᱮ ᱠᱚᱢᱵᱚᱞ ᱛᱮ ᱩᱭᱩ ᱞᱮᱱᱠᱷᱟᱱ ᱟᱹᱰᱤ ᱟᱨᱟᱢ ᱧᱟᱢᱚᱜᱼᱟ ᱥᱟᱱᱟᱢ ᱠᱚᱜᱮ ᱵᱷᱟᱜᱮ ᱠᱚ ᱛᱟᱦᱮᱱᱟ ᱞᱚᱞᱚ ᱥᱟᱺᱦᱤᱡ ᱠᱚ ᱡᱟᱯᱤᱫ ᱫᱟᱲᱮᱭᱟᱜᱼᱟ